ᱱᱟᱦᱜᱟᱜ ᱡᱮᱜᱮᱫ ᱨᱮ ᱥᱟᱱᱛᱟᱞᱤ ᱯᱟᱹᱨᱥᱤ ᱫᱚ ᱟᱹᱰᱤ ᱜᱮ ᱥᱚᱨᱮᱥ ᱯᱟᱹᱨᱥᱤ ᱢᱮᱱᱛᱮᱫ ᱤᱧ ᱢᱟᱱᱟᱣᱮᱭᱟ ᱡᱟᱦᱟᱸ ᱫᱚ ᱱᱚᱣᱟ ᱟᱵᱚᱣᱟᱜ ᱚᱞᱪᱤᱠᱤ ᱯᱟᱲᱦᱟᱣ ᱡᱟᱦᱟᱸ ᱡᱮ ᱠᱚ ᱢᱮᱱᱟ ᱱᱚᱣᱟ ᱧᱮᱞᱛᱮ ᱮᱴᱟᱜ ᱡᱟᱹᱛ ᱠᱚ ᱮᱫᱽᱨᱮ ᱜᱮᱠᱚ ᱟᱹᱭᱠᱟᱹᱣᱮᱫᱟ ᱡᱮᱠᱚ ᱢᱮᱱᱮᱫᱼᱟ ᱡᱮ ᱟᱵᱚᱣᱟᱜ ᱡᱟᱹᱛᱤ ᱠᱷᱚᱱ ᱥᱟᱱᱛᱟᱲ ᱯᱟᱹᱨᱥᱤ ᱫᱚᱭ ᱞᱟᱦᱟᱜ ᱠᱟᱱᱟ ᱤᱧ ᱱᱤᱛᱳᱜ ᱥᱟᱱᱛᱟᱲᱤ ᱯᱟᱹᱨᱥᱤ ᱫᱚ ᱟᱭᱢᱟ ᱜᱤᱧ ᱠᱩᱥᱤᱭᱟᱜᱼᱟ ᱡᱟᱦᱟᱸ ᱫᱚ ᱢᱟᱬᱟᱝ ᱱᱚᱣᱟ ᱚᱞᱪᱤᱠᱤ ᱨᱮᱭᱟᱜ ᱯᱟᱲᱦᱟᱣ ᱫᱚ ᱠᱚᱢ ᱜᱮ ᱛᱟᱦᱮᱱ ᱦᱩᱭᱩᱜ ᱠᱟᱱᱟ ᱡᱮ ᱱᱤᱛᱳᱜ ᱫᱚ ᱥᱟᱱᱟᱢ ᱟᱭᱢᱟ ᱟᱭᱢᱟ ᱟᱥᱲᱟ ᱨᱮ ᱥᱟᱱᱛᱟᱲᱤ ᱚᱞᱪᱤᱠᱤ ᱨᱮᱭᱟᱜ ᱯᱟᱲᱦᱟᱣ ᱦᱚᱸ ᱦᱩᱭᱩᱜ ᱠᱟᱱᱟ ᱟᱨ ᱥᱟᱱᱛᱟᱲᱤ ᱯᱟᱹᱨᱥᱤ ᱫᱚ ᱤᱧ ᱱᱤᱦᱟᱹᱛᱤᱧ ᱠᱩᱥᱤᱭᱟᱜᱼᱟ ᱡᱟᱦᱟᱸ ᱡᱮ ᱥᱟᱱᱛᱟᱲ ᱛᱮᱫᱚ ᱟᱢ ᱵᱷᱮᱜᱟᱨᱼᱵᱷᱮᱜᱟᱨ ᱨᱚᱲ ᱵᱟᱝ ᱚᱞ ᱦᱚᱢ ᱫᱟᱲᱮᱭᱟᱜᱼᱟ ᱡᱮ ᱦᱤᱱᱫᱤ ᱠᱚᱛᱮ ᱫᱚ ᱡᱮᱛᱮᱱᱟᱜ ᱜᱮ ᱢᱤᱫᱴᱮᱱ ᱦᱚᱸᱠᱚ ᱞᱟᱹᱭ ᱫᱟᱲᱮᱭᱟᱜᱼᱟ ᱡᱟᱦᱟᱸᱞᱮᱠᱟᱛᱮᱢ ᱢᱮᱱᱟ ᱟᱵᱚ ᱫᱚᱵᱚᱱ ᱢᱮᱱᱟ ᱪᱮᱬᱮ ᱟᱵ ᱟᱠᱟᱱᱟᱭ ᱰᱟᱝᱨᱟᱭ ᱵᱩᱨᱩᱢᱟᱠᱟᱱᱟ ᱦᱚᱲᱮ ᱫᱩᱲᱩᱵᱽ ᱟᱠᱟᱱᱟ ᱱᱚᱣᱟ ᱜᱮ ᱦᱤᱱᱫᱤ ᱛᱮᱫᱚ ᱠᱚ ᱢᱮᱱᱟ ᱪᱤᱲᱤᱭᱟ ᱵᱮᱭᱴᱷᱟ ᱦᱮ ᱵᱮᱞ ᱵᱮᱭᱴᱟ ᱦᱮ ᱟᱫᱽᱢᱤ ᱵᱮᱭᱴᱷᱟ ᱦᱮ ᱢᱟᱱᱮ ᱡᱮᱛᱮᱱᱟᱜ ᱜᱮ ᱫᱩᱲᱩᱵᱽ ᱟᱠᱟᱱᱟ ᱚᱱᱟ ᱜᱮᱠᱚ ᱢᱮᱱᱮᱫᱟ ᱚᱱᱟ ᱜᱮ ᱤᱧ ᱫᱚ ᱟᱹᱰᱤ ᱱᱟᱯᱟᱭᱤᱧ ᱵᱩᱡᱷᱟᱹᱣᱟ ᱡᱮ ᱟᱵᱚ ᱫᱚ ᱡᱟᱦᱟᱸ ᱛᱩᱢᱫᱟᱜ ᱴᱟᱢᱟᱠ ᱛᱟᱵᱚᱱ ᱢᱮᱱᱟᱜᱼᱟ ᱚᱱᱟ ᱨᱩ ᱛᱮᱜᱮᱢ ᱨᱩ ᱟᱸᱡᱚᱢ ᱛᱮᱜᱮᱢ ᱴᱷᱤᱠᱟᱹᱭᱟ ᱢᱮᱱᱛᱮᱢ ᱱᱤᱛᱳᱜ ᱫᱚ ᱪᱮᱫ ᱦᱩᱭᱩᱜ ᱠᱟᱱᱟ ᱡᱮ ᱟᱞᱟᱜᱽᱼᱟᱞᱟᱜᱽ ᱨᱩ ᱢᱮᱱᱟᱜᱼᱟ ᱡᱟᱦᱟᱸ ᱫᱚ ᱱᱤᱛᱳᱜ ᱮᱢ ᱴᱷᱤᱠᱟᱹᱭᱟ ᱮᱱᱛᱮᱫ ᱠᱟᱨᱟᱢ ᱮᱱᱮᱡ ᱦᱩᱭᱩᱜ ᱠᱟᱱᱟ ᱥᱮ ᱱᱤᱛᱳᱜ ᱫᱚ ᱵᱟᱹᱨᱭᱟᱹᱛ ᱠᱚᱠᱚ ᱫᱟᱨᱟᱢᱮᱫ ᱠᱚᱣᱟ ᱥᱮ ᱡᱟᱦᱟᱱᱟᱜ ᱟᱨᱦᱚᱸ ᱚᱱᱠᱟ ᱜᱮ ᱫᱚᱝ ᱮᱱᱮᱡ ᱥᱮ ᱡᱟᱦᱟᱱᱟᱜ ᱜᱮ ᱢᱟᱱᱮ ᱟᱞᱟᱜᱽᱼᱟᱞᱟᱜᱽ ᱨᱩ ᱥᱮ ᱛᱟᱲ ᱛᱟᱵᱚᱱ ᱢᱮᱱᱟᱜᱼᱟ ᱚᱱᱟ ᱟᱸᱡᱚᱢ ᱛᱮᱦᱚᱢ ᱴᱷᱤᱠᱟᱹ ᱫᱟᱲᱮᱭᱟᱜᱼᱟᱢ ᱢᱮᱱᱛᱮ ᱱᱤᱛᱳᱜ ᱫᱚ ᱪᱮᱫ ᱦᱳᱭᱳᱜ ᱠᱟᱱᱟ ᱟᱨ ᱚᱱᱟ ᱜᱮ ᱪᱷᱟᱹᱛᱤᱠ ᱠᱚᱣᱟᱜ ᱫᱚ ᱰᱤᱡᱮ ᱠᱷᱟᱹᱞᱤ ᱵᱚᱠᱥ ᱜᱮ ᱡᱮ ᱴᱷᱤᱠᱟᱹ ᱦᱚᱸ ᱵᱟᱝ ᱴᱷᱤᱠᱟᱹᱜᱼᱟ ᱡᱮ ᱱᱤᱛᱳᱜ ᱫᱚ ᱪᱮᱫ ᱦᱩᱭᱩᱜ ᱠᱟᱱᱟ ᱚᱱᱟᱜᱤᱧ ᱢᱮᱱᱟ ᱤᱧ ᱫᱚ ᱟᱵᱚᱣᱟᱜ ᱱᱚᱣᱟ ᱥᱟᱱᱛᱟᱞᱤ ᱯᱟᱹᱨᱥᱤ ᱫᱚ ᱟᱹᱰᱤ ᱥᱚᱨᱮᱥ ᱟᱹᱰᱤ ᱫᱚᱲᱦᱚ ᱥᱮ ᱟᱹᱰᱤ ᱱᱤᱨᱟᱹᱭ ᱯᱟᱹᱨᱥᱤ ᱠᱟᱱᱟ ᱚᱱᱟᱜᱮ ᱥᱟᱱᱟᱢ ᱠᱚ ᱴᱷᱮᱱᱤᱧ ᱱᱮᱦᱚᱨᱚᱜ ᱠᱟᱱᱟ ᱡᱮ ᱥᱟᱱᱛᱟᱲᱤ ᱯᱟᱹᱨᱥᱤ ᱫᱚ ᱟᱞᱚᱵᱚᱱ ᱦᱤᱲᱤᱧ ᱢᱟ ᱱᱚᱣᱟ ᱜᱮ ᱟᱵᱚᱣᱟᱜ ᱫᱚ ᱟᱭᱚ ᱟᱲᱟᱝ ᱠᱟᱱᱟ